ᱫᱷᱚᱨᱚᱢ ᱫᱚ ᱪᱮᱫ ᱠᱟᱱᱟ ᱫᱷᱚᱨᱚᱢ ᱫᱚ ᱱᱚᱣᱟ ᱠᱟᱱᱟ ᱫᱷᱚᱨᱢᱚ ᱡᱟᱦᱟᱸ ᱫᱟᱲᱮ ᱫᱚᱦᱚ ᱟᱠᱟᱫ ᱟᱭ ᱫᱷᱚ ᱫᱷᱚᱨᱢᱚ ᱨᱮᱭᱟᱜ ᱫᱚᱦᱚ ᱡᱤᱱᱤᱥ ᱜᱮ ᱫᱷᱚᱨᱚᱢ ᱫᱚ ᱡᱮᱞᱮᱠᱟ ᱫᱷᱚᱨᱢᱚ

ᱫᱷᱚᱨᱚᱢ ᱨᱮᱭᱟᱜ ᱢᱤᱫᱴᱤᱡ ᱢᱟᱨᱟᱝ ᱡᱤᱱᱤᱥ ᱠᱟᱱᱟ ᱢᱮᱱᱫᱚ ᱡᱟᱦᱟᱸᱭ ᱫᱷᱚᱨᱢᱚ ᱠᱟᱹᱢᱤᱭᱟ ᱚᱱᱟ ᱡᱟᱹᱱᱤᱡ ᱠᱩᱲᱟᱹᱭᱮ ᱧᱟᱢᱟ ᱫᱷᱚᱨᱚᱢ ᱫᱚ ᱱᱚᱣᱟ ᱠᱟᱱᱟ ᱡᱮ ᱫᱷᱚᱨᱚᱢ ᱫᱚ ᱱᱤᱨᱟᱹᱭ ᱠᱟᱹᱢᱤ ᱠᱟᱱᱟ ᱱᱤᱡᱮ ᱱᱤᱡᱮ ᱛᱮ ᱟᱯᱟᱱ ᱟᱹᱯᱤᱱ ᱡᱟᱦᱟᱸᱭ ᱡᱟᱦᱟᱸ ᱫᱷᱚᱨᱚᱢ ᱛᱮ ᱱᱤᱨᱟᱹᱭᱮ ᱛᱟᱦᱮᱱᱟ ᱱᱤᱨᱚᱲᱮ ᱛᱟᱦᱮᱱᱟ ᱩᱱᱤ ᱚᱱᱟ ᱫᱷᱚᱨᱚᱢᱮ ᱢᱟᱱᱟᱣ ᱵᱟᱛᱟᱣᱟ ᱡᱮᱞᱮᱠᱟ ᱥᱤᱧ ᱚᱛ ᱫᱤᱥᱚᱢ ᱨᱮᱫᱚ ᱟᱹᱰᱤ ᱞᱮᱠᱟᱱ ᱫᱷᱚᱨᱚᱢ ᱢᱮᱱᱟᱜᱼᱟ ᱦᱤᱱᱫᱩ ᱢᱩᱥᱞᱤᱢ ᱥᱤᱠᱷ ᱤᱥᱟᱹᱭ ᱵᱤᱫᱤᱱ ᱥᱟᱨᱱᱟ ᱥᱟᱹᱨᱤ ᱥᱟᱨᱱᱟ ᱚᱱᱮ ᱚᱱᱠᱟ ᱞᱮᱠᱟᱱ ᱟᱹᱰᱤ ᱞᱮᱠᱟᱱ ᱫᱷᱚᱨᱚᱢ ᱢᱮᱱᱟᱜᱼᱟ ᱢᱮᱱᱠᱷᱟᱱ ᱡᱟᱦᱟᱸᱭ ᱡᱟᱦᱟᱸ ᱫᱷᱚᱨᱚᱢ ᱛᱮ ᱵᱮᱥᱮ ᱱᱤᱨᱟᱹᱭ ᱮ ᱵᱩᱡᱷᱟᱹᱣᱟ ᱛᱟᱦᱮᱱᱟ ᱟᱨ ᱟᱡᱟᱜ ᱥᱚᱝᱥᱟᱨ ᱟᱨᱵᱟᱝᱢᱟ ᱟᱡᱟᱜ ᱥᱟᱶᱛᱟ ᱨᱮᱱ ᱦᱚᱲ ᱚᱱᱟ ᱫᱷᱚᱨᱚᱢ ᱪᱮᱛᱟᱱ ᱛᱮ ᱡᱟᱹᱥᱛᱤ ᱢᱟᱱᱟᱣ ᱵᱟᱛᱟᱣ ᱠᱟᱛᱮᱫ ᱟᱨ ᱚᱱᱟ ᱨᱮᱭᱟᱜ ᱵᱮᱥ ᱡᱤᱱᱤᱥ ᱯᱟᱹᱛᱭᱟᱹᱣ ᱟᱹᱜᱩ ᱞᱟᱹᱜᱤᱫ ᱦᱚᱲ ᱠᱚ ᱪᱤᱨᱜᱟᱹᱞ ᱦᱚᱪᱚ ᱠᱟᱛᱮᱫ ᱪᱮᱫ ᱞᱮᱠᱟᱨᱮ ᱱᱚᱣᱟ ᱥᱤᱧ ᱚᱛ ᱫᱤᱥᱚᱢ ᱨᱮ ᱟᱵᱚ ᱟᱹᱫᱤᱵᱟᱹᱥᱤ ᱠᱚ ᱟᱨ ᱵᱟᱝᱢᱟ ᱥᱟᱱᱛᱟᱲ ᱠᱚ ᱡᱚᱛᱚ ᱠᱚᱜᱮ ᱱᱤᱡᱮᱨᱟᱜ ᱫᱷᱚᱨᱚᱢ ᱥᱟᱨᱱᱟ ᱢᱮᱱ ᱛᱮ ᱵᱚᱱ ᱵᱤᱠᱟᱹᱣ ᱞᱮᱠᱷᱟᱱ ᱞᱟᱹᱭ ᱞᱮᱠᱷᱟᱱ ᱢᱤᱫᱴᱤᱡ ᱦᱚᱨ ᱛᱮᱫᱚ ᱛᱟᱲᱟᱢ ᱞᱮᱠᱷᱟᱱ ᱯᱟᱞᱮᱱ ᱡᱚᱛᱚ ᱠᱚᱜᱮ ᱱᱤᱨᱟᱹᱭ ᱟᱨ ᱱᱟᱯᱟᱭ ᱵᱚᱱ ᱛᱟᱦᱮᱱᱟ ᱢᱮᱱᱛᱮ ᱤᱧᱤᱧ ᱵᱩᱡᱷᱟᱹᱣᱟ